ᱦᱮᱸ ᱦᱮᱸ ᱵᱟᱲᱟᱭ ᱜᱮᱭᱟᱢ ᱟᱵᱚ ᱯᱚᱥᱪᱤᱢ ᱵᱚᱝᱜᱚ ᱨᱮᱫᱚ ᱢᱳᱣᱥᱩᱢᱤ ᱡᱚᱞᱚᱵᱟᱭᱩ ᱫᱚ ᱟᱹᱰᱤ ᱡᱟᱹᱥᱛᱤ ᱜᱮ ᱦᱩᱭᱩᱜᱼᱟᱱ ᱫᱟᱜ ᱜᱮᱭᱟᱭ ᱫᱚᱢᱮ ᱥᱚᱠᱟᱞ ᱨᱮᱫᱚ ᱫᱚᱢᱮ ᱥᱤᱛᱩᱩᱝᱼᱟᱭ ᱥᱤᱛᱩᱝᱛᱮ ᱛᱟᱯ ᱵᱟᱹᱲᱛᱤᱭᱟ ᱚᱱᱟ ᱠᱷᱟᱹᱛᱤᱨ ᱛᱮᱦᱚᱸ ᱚᱱᱟ ᱠᱷᱟᱹᱛᱤᱨ ᱛᱮᱦᱚᱸ ᱟᱹᱰᱤ ᱡᱳᱨ ᱦᱚᱭ ᱫᱟᱜ ᱦᱩᱭᱩᱜ ᱜᱮᱭᱟ ᱟᱹᱰᱤ ᱡᱟᱹᱥᱛᱤ ᱫᱟᱠᱟᱭ ᱟᱨᱮᱞ ᱦᱚᱸ ᱟᱨᱮᱞᱟᱛᱮ ᱫᱟᱜᱟᱭ ᱚᱱᱟ ᱥᱟᱶᱛᱮ ᱢᱟᱱᱮ ᱦᱚᱭ ᱫᱟᱜ ᱦᱚᱸ ᱦᱤᱡᱩᱜ ᱜᱮᱭᱟ ᱠᱟᱞ ᱵᱚᱭᱥᱟᱠᱷᱤ ᱵᱚᱨᱥᱟ ᱫᱤᱱᱨᱮ ᱟᱨᱠᱤ ᱵᱚ ᱫᱚᱢᱮ ᱵᱚᱨᱥᱟᱭᱟᱭ ᱰᱟᱱ ᱜᱮᱭᱟᱭ ᱟᱨ ᱨᱮᱭᱟᱨ ᱫᱤᱱ ᱦᱚᱸ ᱫᱟᱜ ᱫᱚᱭ ᱫᱟᱜ ᱜᱮᱭᱟᱭ ᱠᱤᱱᱛᱩ ᱚᱱᱟᱫᱚ ᱠᱟᱹᱴᱤᱡ ᱜᱮ ᱫᱟᱜ ᱜᱮᱭᱟᱭ ᱵᱮᱥᱤ ᱡᱟᱹᱥᱛᱤ ᱫᱚ ᱵᱟᱭ ᱫᱟᱜᱟᱭ ᱠᱟᱨᱚᱱ ᱪᱮᱫᱟ ᱥᱮ ᱛᱚᱠᱷᱚᱱ ᱫᱚ ᱦᱚᱲ ᱟᱞᱚ ᱠᱚ ᱛᱩᱲᱤᱠᱚ ᱟᱭᱢᱟ ᱜᱟᱱ ᱡᱤᱱᱤᱥ ᱠᱚ ᱪᱟᱥ ᱟᱥᱮ ᱟᱨᱦᱚᱸ ᱡᱟᱸᱦᱟ ᱛᱤᱱᱟᱹ ᱵᱟᱲᱟᱭ ᱨᱮᱱᱟᱜ ᱢᱮᱱᱟᱜ ᱛᱟᱢᱟ ᱦᱩ ᱫᱟᱜ ᱨᱮᱱᱟ ᱥᱚᱢᱵᱷᱚᱵᱚᱱᱟ ᱫᱚ ᱱᱤᱛᱚᱝ ᱫᱚ ᱵᱟᱹᱱᱩᱜᱼᱟ ᱚᱱᱠᱟᱜᱮ ᱟᱵᱚᱦᱟᱣᱟ ᱫᱚᱯᱛᱚᱨ ᱟᱞᱮᱞᱮ ᱧᱮᱞᱮᱫᱟ ᱡᱮ ᱱᱤᱛᱚᱝ ᱫᱚ ᱵᱟᱹᱱᱩᱜᱼᱟ ᱫᱟᱜ ᱨᱮᱱᱟᱜ ᱤᱭᱟᱹ ᱫᱚ ᱠᱤᱱᱛᱩ ᱯᱚᱨᱮᱨ ᱢᱟᱱᱮ ᱯᱚᱨᱮᱨ ᱪᱟᱸᱫᱳ ᱠᱷᱚᱱ ᱫᱟᱜ ᱨᱮᱱᱟᱜ ᱥᱚᱢᱵᱷᱚᱵ ᱢᱮᱱᱟᱜᱼᱟ ᱯᱚᱨᱟᱭ ᱡᱮᱞᱟ ᱚᱱᱟ ᱫᱟᱜ ᱨᱮᱱᱟᱜ ᱥᱚᱢᱵᱷᱚᱵᱚᱱᱟ ᱢᱮᱱᱟᱜᱼᱟ ᱟ ᱚᱱᱛᱮ ᱫᱚ ᱥᱤᱛᱩᱝ ᱫᱚ ᱫᱟᱜ ᱨᱮᱱᱟᱜ ᱥᱚᱢᱵᱷᱚᱵᱚᱱᱟ ᱫᱚ ᱵᱟᱹᱱᱩᱜᱼᱟ ᱯᱚᱨᱮᱨ ᱪᱟᱸᱫᱳ ᱠᱷᱚᱱ ᱫᱟᱜ ᱨᱮᱱᱟᱜ ᱥᱚᱢᱵᱷᱚᱵᱚᱱᱟ ᱢᱮᱱᱟᱜᱼᱟ ᱪᱟᱥ ᱠᱚᱫᱚ ᱦᱮᱸ ᱯᱚᱨᱮᱨ ᱵᱟᱨ ᱟᱹᱰᱤ ᱛᱟᱲᱟᱛᱟᱲᱤ ᱜᱮ ᱵᱚᱨᱥᱟᱭ ᱟᱬᱜᱳᱭᱟᱭ ᱦᱮᱸ ᱛᱚ ᱟᱨᱚ ᱡᱟᱦᱟᱱᱟ ᱵᱟᱲᱟᱭ ᱥᱟᱱᱟᱭᱮᱫ ᱢᱮᱭᱟ

ᱦᱮᱸ ᱛᱚ ᱴᱷᱤᱠ ᱜᱮᱭᱟ ᱛᱟᱦᱚᱞᱮ